ᱠᱟᱹᱴᱤᱡ ᱨᱮᱫᱚ ᱤᱧ ᱫᱚ ᱟᱭᱢᱟ ᱠᱤᱪᱷᱩ ᱜᱤᱧ ᱠᱷᱮᱞ ᱠᱟᱫᱟ ᱟᱨ ᱠᱟᱹᱴᱤᱡ ᱨᱮ ᱤᱧᱟᱹᱜ ᱯᱨᱤᱭᱚ ᱠᱷᱮᱞ ᱫᱚ ᱦᱩᱭᱩᱜ ᱠᱟᱱᱟ ᱯᱷᱩᱴᱵᱚᱞ ᱜᱟᱛᱮᱜ ᱯᱷᱩᱴᱵᱚᱞ ᱜᱟᱛᱮᱜ ᱫᱚ ᱤᱧ ᱟᱹᱰᱤ ᱠᱟᱹᱴᱤᱡ ᱠᱷᱚᱱ ᱜᱮᱧ ᱜᱟᱛᱮᱜ ᱠᱟᱱᱟ ᱯᱷᱩᱴᱵᱚᱞ ᱜᱟᱛᱮ ᱜᱮ ᱵᱮᱥᱴᱤᱧ ᱵᱩᱡᱷᱟᱹᱣᱟ ᱯᱷᱩᱴᱵᱚᱞ ᱜᱟᱛᱮᱜ ᱫᱚ ᱯᱷᱩᱴᱵᱚᱞ ᱜᱟᱛᱮ ᱞᱮᱱᱠᱷᱟᱱ ᱫᱚ ᱟᱭᱢᱟ ᱥᱚᱨᱤᱨ ᱢᱚᱡᱽ ᱛᱟᱦᱮᱱᱟ ᱟᱨ ᱯᱷᱩᱴᱵᱚᱞ ᱜᱟᱛᱮ ᱫᱚ ᱤᱧ ᱟᱹᱰᱤ ᱠᱟᱹᱴᱤᱡ ᱠᱷᱚᱱ ᱜᱤᱧ ᱜᱟᱛᱮᱜ ᱠᱟᱱᱟ ᱛᱚ ᱟᱹᱰᱤ ᱢᱚᱡᱤᱧ ᱟᱹᱭᱠᱟᱹᱣᱟ ᱟᱨ ᱜᱟᱛᱮᱜ ᱦᱚᱸ ᱟᱭᱢᱟ ᱡᱟᱭᱜᱟᱧ ᱥᱮᱱ ᱵᱟᱲᱟᱣ ᱠᱟᱱᱟ ᱯᱷᱩᱴᱵᱚᱞ ᱜᱟᱛᱮᱜ ᱫᱚ ᱥᱮ ᱯᱷᱩᱴᱵᱚᱞ ᱜᱟᱛᱮᱜ ᱠᱷᱚᱱ ᱫᱚ ᱟᱭᱢᱟ ᱯᱨᱟᱭᱤᱡᱽ ᱜᱮ ᱟᱹᱜᱩ ᱵᱟᱲᱟᱣ ᱠᱟᱫᱟ ᱡᱮᱢᱚᱱ ᱥᱤᱢ ᱢᱮᱱᱟᱜ ᱠᱚᱣᱟ ᱥᱩᱠᱨᱤ ᱥᱤᱞ ᱠᱟᱯ ᱯᱚᱭᱥᱟ ᱥᱮ ᱵᱮᱥᱴ ᱯᱨᱟᱭᱤᱡᱽ ᱦᱚᱸᱧ ᱧᱟᱢ ᱟᱠᱟᱫᱟ ᱯᱷᱩᱴᱵᱚᱞ ᱜᱟᱛᱮᱜ ᱨᱮᱱᱟᱜ ᱱᱤᱭᱚᱢ ᱫᱚ ᱦᱩᱭᱩᱜ ᱠᱟᱱᱟ ᱱᱚ ᱡᱚᱱ ᱠᱟᱛᱮᱜ ᱜᱟᱛᱮᱜ ᱚᱠᱟᱨᱮ ᱱᱚ ᱡᱚᱱ ᱚᱠᱟᱨᱮ ᱮᱜᱟᱨᱚ ᱡᱚᱱ ᱚᱠᱟᱨᱮ ᱥᱟᱛ ᱡᱚᱱ ᱡᱚᱛᱚ ᱢᱟᱴᱷ ᱫᱚ ᱥᱚᱢᱟᱱ ᱫᱚ ᱜᱟᱛᱮᱜ ᱫᱚ ᱦᱚᱲ ᱫᱚ ᱥᱚᱢᱟᱱ ᱫᱚ ᱵᱟᱠᱚ ᱛᱟᱦᱮᱱᱟ ᱚᱠᱟᱨᱮ ᱥᱟᱛ ᱡᱚᱱ ᱚᱠᱟᱨᱮ ᱱᱚ ᱡᱚᱱ ᱚᱠᱟᱨᱮ ᱮᱜᱟᱨᱚ ᱡᱚᱱ ᱛᱚ ᱵᱚᱞ ᱜᱟᱛᱮᱜ ᱨᱮᱱᱟᱜ ᱱᱤᱭᱚᱢ ᱢᱮᱱᱟᱜᱼᱟ ᱵᱚᱞ ᱜᱟᱛᱮᱜ ᱨᱮ ᱵᱩᱴ ᱯᱷᱩᱞ ᱢᱚᱡᱟ ᱜᱟᱨᱰ ᱚᱵᱚᱥᱥᱚᱭ ᱵᱮᱵᱚᱦᱟᱨᱚᱜᱼᱟ ᱵᱟᱱᱟᱨ ᱴᱤᱢ ᱨᱮᱱ ᱜᱮ ᱵᱟᱱᱟ ᱦᱚᱲ ᱛᱚ ᱟᱞᱮ ᱩᱱᱨᱮ ᱜᱟᱛᱮᱜ ᱛᱮ ᱵᱟᱨᱭᱟ ᱞᱮ ᱜᱳᱞ ᱞᱮᱫᱟ ᱜᱳᱞ ᱠᱟᱛᱮᱫ ᱞᱮ ᱡᱤᱛᱠᱟᱹᱨ ᱞᱮᱱᱟ ᱡᱤᱛᱠᱟᱹᱨ ᱠᱟᱛᱮᱫ ᱟᱞᱮ ᱥᱤᱞ ᱠᱟᱯ ᱞᱮ ᱦᱟᱛᱟᱣ ᱞᱮᱫᱟ ᱯᱷᱩᱴᱵᱚᱞ ᱜᱟᱛᱮᱜ ᱫᱚ ᱟᱨᱚ ᱡᱷᱟᱹᱞ ᱡᱷᱟᱹᱞ ᱛᱤᱧ ᱥᱮᱱ ᱵᱟᱲᱟᱣ ᱠᱟᱱᱟ ᱟᱭᱢᱟ ᱡᱟᱭᱜᱟ ᱜᱤᱧ ᱫᱟᱬᱟ ᱵᱟᱲᱟᱣ ᱠᱟᱫᱟ ᱯᱷᱩᱴᱵᱚᱞ ᱜᱟᱛᱮᱜ ᱫᱚ ᱥᱮ ᱟᱨᱚ ᱟᱭᱢᱟ ᱜᱟᱛᱮ ᱢᱮᱱᱟᱜᱼᱟ ᱤᱢᱟᱹᱱ ᱫᱷᱟᱯᱥᱟ ᱤᱢᱟᱹᱱ ᱫᱷᱟᱯᱥᱟ ᱦᱚᱸ ᱠᱟᱹᱴᱤᱡ ᱨᱤᱧ ᱜᱟᱛᱮᱣ ᱠᱟᱱᱟ ᱛᱮᱦᱮᱧ ᱜᱟᱯᱟ ᱫᱚ ᱵᱟᱹᱧ ᱜᱟᱛᱮᱜ ᱠᱟᱱᱟ ᱛᱮᱦᱮᱧ ᱜᱟᱯᱟ ᱫᱚ ᱯᱷᱩᱴᱵᱚᱞ ᱜᱮ ᱡᱟᱹᱥᱛᱤᱧ ᱜᱟᱛᱮᱜ ᱠᱟᱱᱟ ᱯᱷᱩᱴᱵᱚᱞ ᱯᱷᱩᱴᱵᱚᱞ ᱜᱮ ᱟᱹᱰᱤ ᱢᱟᱨᱟᱝ ᱫᱟᱣ ᱤᱧ ᱦᱟᱛᱟᱣᱟ ᱛᱮᱦᱮᱧ ᱜᱟᱯᱟ ᱫᱚ ᱯᱷᱩᱴᱵᱚᱞ ᱜᱟᱛᱮᱜ ᱜᱮ ᱯᱷᱩᱴᱵᱚᱞ ᱜᱟᱛᱮ ᱞᱮᱱᱠᱷᱟᱱ ᱫᱚ ᱥᱚᱨᱤᱨ ᱠᱚ ᱟᱹᱰᱤ ᱢᱚᱡᱽ ᱛᱟᱦᱮᱱᱟ ᱟᱹᱰᱤ ᱱᱟᱯᱟᱭ ᱥᱮ ᱯᱷᱩᱴᱵᱚᱞ ᱜᱟᱛᱮᱜ ᱨᱮᱫᱚ ᱟᱭᱢᱟ ᱠᱟᱛᱮᱜ ᱛᱟᱦᱮᱱᱟ ᱵᱟᱨ ᱴᱤᱢ ᱟᱹᱰᱤ ᱢᱚᱡᱽ ᱟᱹᱭᱠᱟᱹᱜᱼᱟ ᱯᱷᱩᱴᱵᱚᱞ ᱜᱟᱛᱮᱜ ᱚᱱᱟ ᱠᱷᱟᱹᱛᱤᱨ ᱛᱮ ᱱᱚᱝᱠᱟ ᱜᱮ ᱠᱚᱢ ᱥᱮ ᱠᱚᱢ ᱫᱚᱥ ᱯᱚᱱᱨᱚ ᱡᱟᱭᱜᱟ ᱫᱚ ᱯᱷᱩᱴᱵᱚᱞ ᱜᱟᱛᱮᱜ ᱛᱮᱜᱮ ᱫᱟᱬᱟᱣ ᱠᱟᱫᱟ ᱯᱷᱩᱴᱵᱚᱞ ᱜᱟᱛᱮᱜ ᱨᱮᱫᱚ ᱯᱨᱟᱭᱤᱡᱽ ᱛᱟᱦᱮᱱᱟ ᱯᱷᱟᱥ ᱯᱨᱟᱭᱤᱡᱽ ᱛᱟᱦᱮᱱᱟ ᱥᱮᱠᱮᱱᱰ ᱯᱨᱟᱭᱤᱥ ᱛᱷᱟᱨᱰ ᱯᱨᱟᱭᱤᱥ ᱛᱟᱨ ᱞᱟᱛᱟᱨ ᱯᱨᱟᱭᱤᱥ ᱦᱚᱸ ᱛᱟᱦᱮᱱᱟ ᱚᱱᱟ ᱥᱟᱶᱛᱮ ᱟᱨᱚ ᱵᱮᱹᱥᱴ ᱯᱨᱟᱭᱤᱥ ᱦᱚᱸ ᱛᱟᱦᱮᱱᱟ ᱯᱷᱩᱴᱵᱚᱞ ᱜᱟᱛᱮᱜ ᱨᱮ ᱯᱷᱮᱰ ᱠᱟᱛᱮᱫ ᱡᱚᱛᱚᱠᱷᱚᱱ ᱨᱮᱯᱷᱟᱨᱤ ᱥᱤᱫᱽᱫᱷᱟᱱᱛᱚ ᱪᱩᱲᱟᱱᱛᱚ ᱨᱮᱯᱷᱟᱨᱤ ᱡᱚᱛᱚᱠᱷᱚᱱ ᱡᱟᱦᱟᱱᱟᱜ ᱵᱟᱭ ᱞᱟᱹᱭ ᱞᱮᱠᱷᱟᱱ ᱚᱱᱟ ᱫᱚ ᱵᱟᱝ ᱦᱩᱭᱩᱜᱼᱟ ᱥᱮ ᱵᱟᱸᱥᱤ ᱵᱟᱭ ᱚᱨᱚᱝ ᱞᱮᱠᱷᱟᱱ ᱚᱱᱟ ᱫᱚ ᱢᱚᱱ ᱠᱚᱡ ᱛᱟᱵ ᱮᱢᱟᱱ ᱞᱮᱱᱠᱷᱟᱱ ᱵᱟᱸᱥᱤ ᱵᱟᱭ ᱚᱨᱚᱝ ᱞᱮᱠᱷᱟᱱ ᱚᱱᱟ ᱫᱚ ᱯᱷᱟᱣᱩᱞ ᱦᱚᱸ ᱵᱟᱝ ᱦᱩᱭᱩᱜᱼᱟ ᱟᱣᱩᱴ ᱦᱚᱸ ᱵᱟᱝ ᱦᱩᱭᱩᱜᱼᱟ ᱜᱳᱞ ᱦᱚᱸ ᱵᱟᱝ ᱦᱩᱭᱩᱜᱼᱟ ᱚᱱᱟ ᱜᱮ ᱯᱷᱩᱴᱵᱚᱞ ᱵᱮᱯᱟᱨ ᱛᱮ ᱤᱧ ᱤᱱᱟᱹᱜ ᱜᱟᱱ ᱜᱤᱧ ᱵᱟᱰᱟᱭᱟ ᱥᱮ ᱯᱷᱩᱴᱵᱚᱞ ᱫᱚ ᱤᱧ ᱠᱟᱹᱴᱤᱡ ᱠᱷᱚᱱᱜᱮ ᱟᱹᱰᱤ ᱡᱳᱨᱤᱧ ᱠᱩᱥᱤᱭᱟᱜᱼᱟ